ᱡᱚᱢ ᱧᱩ ᱨᱮᱫᱚ ᱟᱸᱫᱷᱟ ᱯᱟᱹᱛᱭᱟᱹᱣ ᱫᱚ ᱢᱮᱱᱟᱜ ᱜᱮᱭᱟ ᱡᱮᱢᱚᱱ ᱠᱟᱭᱨᱟ ᱨᱮᱫᱚ ᱡᱚᱲᱟ ᱛᱟᱦᱮᱱ ᱠᱷᱟᱱ ᱠᱚ ᱢᱮᱱᱟ ᱡᱚᱲᱟ ᱜᱤᱫᱽᱨᱟᱹ ᱠᱚ ᱦᱩᱭᱩᱜᱼᱟ ᱡᱚᱢ ᱞᱮᱠᱷᱟᱱ ᱟᱨ ᱦᱚᱨᱚ ᱟᱨ ᱯᱤᱯᱟᱹ ᱩᱛᱩ ᱞᱮᱠᱷᱟᱱ ᱫᱚ ᱦᱚᱲ ᱠᱚ ᱜᱚᱡᱚᱜᱼᱟ ᱟᱨ ᱡᱟᱦᱟᱸ ᱥᱮᱫ ᱠᱷᱚᱱ ᱮᱢ ᱟᱹᱜᱩᱭᱟ ᱡᱟᱦᱟᱱ ᱡᱤᱱᱤᱥ ᱚᱱᱟ ᱧᱮᱞ ᱞᱮᱠᱷᱟᱪ ᱦᱚᱲ ᱠᱚ ᱧᱮᱞ ᱞᱮᱠᱷᱟᱱ ᱢᱮᱱ ᱟᱠᱚ ᱡᱮ ᱟᱦᱟᱜᱼᱟ ᱟᱨ ᱥᱮ ᱡᱟᱦᱟᱸ ᱚᱲᱟᱜ ᱨᱮ ᱤᱥᱤᱱ ᱵᱟᱥᱟᱝ ᱛᱮ ᱥᱚᱢᱚᱭ ᱦᱚᱲ ᱠᱚ ᱦᱮᱡ ᱞᱮᱱᱠᱷᱟᱱ ᱟᱨ ᱠᱚ ᱧᱮᱞ ᱞᱮᱠᱷᱟᱱ ᱢᱮᱱ ᱟᱠᱚ ᱡᱮ ᱟᱦᱟᱜᱼᱟ ᱦᱚᱨ ᱛᱮ ᱟᱹᱜᱩ ᱢᱚᱸᱡᱽ ᱛᱮ ᱫᱟᱠᱟ ᱩᱛᱩ ᱥᱮ ᱡᱟᱦᱟᱱᱟᱜ ᱡᱤᱱᱤᱥ ᱠᱚᱵᱚᱱ ᱟᱹᱜᱩᱭᱟ ᱚᱱᱟ ᱫᱚ ᱢᱚᱸᱡᱽ ᱛᱮ ᱡᱚᱛᱱᱚ ᱯᱚᱴᱚᱢ ᱠᱟᱛᱮᱫ ᱵᱚᱱ ᱟᱹᱜᱩᱭᱼᱢᱟ ᱡᱟᱛᱮ ᱦᱚᱲ ᱵᱟᱠᱚ ᱧᱮᱞ ᱧᱟᱢ ᱞᱮᱠᱟ